ᱤᱧᱟᱹᱜ ᱡᱤᱭᱚᱱᱨᱮ ᱥᱟᱨᱯᱷᱤᱝᱫᱚ ᱟᱹᱰᱤᱛᱮᱫᱜᱮ ᱮᱥᱮᱨ ᱟᱠᱟᱫᱟ ᱱᱚᱣᱟᱫᱚ ᱤᱧ ᱟᱹᱰᱤᱛᱮᱫᱤᱧ ᱠᱩᱥᱤᱭᱟᱜᱼᱟ ᱟᱹᱰᱤ ᱢᱚᱡᱽ ᱥᱟᱞᱟᱜ ᱨᱟᱹᱥᱠᱟᱹᱜᱮᱧ ᱵᱩᱡᱷᱟᱹᱣᱟ ᱥᱟᱨᱯᱷᱤᱝ ᱞᱮᱠᱷᱟᱱᱜᱮ ᱫᱟᱜᱨᱮ ᱪᱷᱤᱞᱠᱟᱹᱼᱪᱷᱤᱞᱠᱤᱭᱟᱛᱮᱱ ᱱᱟᱯᱟᱭᱛᱮ ᱫᱟᱹᱲᱟ ᱟᱞᱮ ᱥᱩᱨ ᱠᱚᱨᱮ ᱱᱚᱛᱮᱫᱚ ᱩᱱᱟᱹᱜ ᱫᱚᱨᱭᱟ ᱟᱨ ᱜᱟᱰᱟ ᱟᱨ ᱰᱮᱢᱠᱚ ᱵᱟᱹᱱᱩᱜᱼᱟ ᱚᱱᱟᱛᱮ ᱩᱱᱟᱹᱜ ᱥᱟᱨᱯᱷᱤᱝ ᱵᱟᱝ ᱦᱩᱭᱩᱜ ᱠᱟᱱᱟ ᱥᱟᱨᱯᱷᱤᱝ ᱞᱮᱠᱷᱟᱱ ᱟᱹᱰᱤ ᱨᱟᱹᱥᱠᱟᱹ ᱵᱩᱡᱷᱟᱹᱜᱼᱟ ᱡᱟᱦᱟᱸᱛᱤᱥᱜᱮ ᱡᱩᱫᱤ ᱤᱧ ᱫᱚᱨᱭᱟ ᱟᱨ ᱢᱩᱸᱰᱩ ᱥᱮ ᱜᱟᱰᱟ ᱰᱮᱢ ᱥᱮᱫᱤᱧ ᱥᱮᱱᱞᱮᱱ ᱠᱷᱟᱱ ᱜᱮ ᱤᱧᱫᱚᱧ ᱥᱟᱨᱯᱷᱤᱝᱟ ᱡᱤᱭᱚᱱᱨᱮ ᱱᱚᱣᱟᱫᱚ ᱟᱹᱰᱤ ᱨᱟᱹᱥᱠᱟᱹ ᱥᱟᱞᱟᱜ ᱥᱟᱨᱯᱷᱤᱝ ᱛᱮᱭᱟᱜ ᱠᱟᱱᱟ ᱟᱨ ᱤᱧ ᱥᱟᱨᱯᱷᱤᱝ ᱠᱟᱛᱮᱱ ᱱᱚᱣᱟᱫᱚ ᱟᱹᱰᱤ ᱤᱧᱡᱚᱭᱟᱛᱮᱧ ᱛᱟᱦᱮᱱᱟ ᱚᱱᱟᱛᱮ ᱟᱹᱰᱤ ᱪᱮᱦᱨᱟ ᱥᱟᱨᱯᱷᱤᱝ ᱠᱟᱛᱮᱱ ᱱᱚᱣᱟᱫᱚ ᱟᱞᱮ ᱱᱚᱣᱟ ᱠᱚᱨᱮᱞᱮ ᱥᱟᱨᱯᱷᱤᱝ ᱡᱚᱝᱟ ᱟᱨ ᱤᱧ ᱱᱚᱣᱟᱨᱮ ᱟᱹᱰᱤ ᱢᱚᱡᱽ ᱨᱟᱹᱥᱠᱟᱹᱛᱤᱧ ᱥᱟᱨᱯᱷᱤᱝᱮᱫᱟ ᱚᱱᱟᱛᱮ ᱟᱹᱰᱤ ᱨᱟᱹᱥᱠᱟᱹ ᱱᱚᱣᱟ ᱥᱟᱨᱯᱷᱤᱝᱫᱚ ᱤᱧᱟᱹᱜ ᱡᱤᱵᱚᱱᱨᱮ ᱡᱚᱯᱲᱟᱣ ᱟᱠᱟᱱᱟ ᱟᱨ

ᱮᱱᱮᱡᱼᱡᱚᱝ ᱞᱟᱹᱜᱤᱫᱛᱮᱦᱚᱸ ᱢᱤᱫ ᱟᱹᱰᱤ ᱱᱟᱯᱟᱭᱜᱮ ᱵᱩᱡᱷᱟᱹᱜᱼᱟ ᱚᱱᱟᱛᱮ ᱫᱚᱢᱮᱜᱮ ᱤᱧᱫᱚᱧ ᱠᱩᱥᱤᱭᱟᱜᱼᱟ